ᱦᱮᱸ ᱴᱨᱮᱠ ᱚᱠᱛᱮ ᱨᱮ ᱤᱧ ᱵᱤᱵᱷᱤᱱᱱᱚ ᱦᱚᱭ ᱦᱤᱸᱥᱤᱫ ᱨᱮ ᱥᱚᱢᱚᱥᱥᱟ ᱨᱮᱧ ᱯᱟᱲᱟᱣ ᱞᱮᱱᱟ ᱟᱨ ᱯᱟᱲᱟᱣ ᱛᱟᱞᱟᱛᱮ ᱤᱧ ᱵᱤᱵᱷᱤᱱᱱᱚ ᱨᱚᱠᱚᱢ ᱥᱚᱢᱚᱥᱥᱟ ᱦᱩᱭ ᱞᱮᱱᱟ ᱡᱟᱨ ᱠᱟᱨᱚᱱᱮ ᱥᱟᱸᱦᱮᱫ ᱫᱚ ᱥᱟᱸᱦᱮᱫ ᱵᱚᱱᱫᱚᱜ ᱠᱟᱱ ᱛᱟᱦᱮᱱᱟ ᱤᱱᱟᱹ ᱦᱚᱭ ᱟᱨ ᱱᱤᱱᱟᱹᱜ ᱦᱚᱭ ᱛᱟᱞᱟᱛᱮ ᱤᱧ ᱜᱩᱡᱩᱜ ᱞᱮᱠᱟᱧ ᱵᱩᱡᱷᱟᱹᱣ ᱮᱜ ᱛᱟᱦᱮᱱᱟ ᱟᱨ ᱤᱱᱟᱹᱜ ᱦᱚᱭ ᱟᱨ ᱱᱤᱱᱟᱹᱜ ᱦᱚᱭ ᱛᱟᱞᱟᱛᱮ ᱤᱧ ᱜᱩᱡᱩᱜ ᱞᱮᱠᱟᱧ ᱵᱩᱡᱷᱟᱹᱣ ᱮᱜ ᱛᱟᱦᱮᱱᱟ ᱚᱱᱟᱛᱮ ᱤᱧ ᱰᱟᱠᱛᱟᱨ ᱴᱷᱮᱡ ᱪᱟᱞᱟᱣ ᱠᱟᱛᱮᱜ ᱦᱚᱸ ᱨᱟᱱ ᱡᱚᱢ ᱩᱛᱟᱹᱨ ᱠᱟᱜᱼᱟ